ᱤᱧᱫᱚ ᱦᱟᱹᱛᱩᱲᱤ ᱡᱩᱛ ᱞᱟᱜᱟᱣ ᱤᱧ ᱠᱟᱱᱟ ᱡᱮ ᱤᱧᱫᱚ ᱢᱟᱨᱵᱮᱞ ᱨᱮᱭᱟᱜ ᱤᱧ ᱠᱟᱹᱢᱤ ᱠᱟᱱᱟ ᱡᱮᱢᱚᱱ ᱢᱟᱨᱵᱮᱞ ᱫᱚ ᱡᱚᱛᱚ ᱦᱚᱲᱫᱚ ᱵᱟᱠᱚ ᱵᱩᱡᱟ ᱡᱮᱢᱚᱱ ᱢᱩᱥᱞᱟᱹ ᱠᱚ ᱢᱮᱱᱟ ᱯᱟᱛᱷᱚᱨ ᱯᱟᱛᱷᱚᱨ ᱞᱟᱜᱟᱜᱼᱟ ᱢᱤᱥᱛᱨᱤ ᱛᱚᱠᱷᱚᱱ ᱦᱚᱲ ᱛᱮᱜᱮ ᱤᱧᱫᱩᱧ ᱢᱮᱛᱟ ᱠᱚᱣᱟ ᱢᱟᱨᱵᱮᱞ ᱛᱚ ᱱᱚᱣᱟ ᱞᱟᱜᱟᱣ ᱡᱮᱢᱚᱱ ᱤᱧ ᱚᱱᱟ ᱵᱮᱵᱚᱦᱟᱨ ᱥᱚᱢᱚᱭ ᱡᱚᱠᱷᱚᱱ ᱟᱞᱮ ᱚᱱᱟ ᱦᱟᱹᱛᱩᱲᱤ ᱞᱮ ᱵᱮᱵᱚᱦᱟᱨᱮᱫᱟ ᱚᱠᱟ ᱡᱟᱭᱜᱟᱨᱮ ᱡᱚᱠᱷᱚᱡ ᱠᱟᱡᱽ ᱚᱠᱟ ᱡᱟᱭᱜᱟᱨᱮ ᱟᱞᱮᱭᱟᱜ ᱤᱭᱟᱹᱞᱮ ᱧᱮᱞᱮᱫᱟ ᱚᱲᱟᱜ ᱞᱮ ᱵᱟᱹᱭᱥᱟᱹᱣ ᱫᱟᱛᱚ ᱢᱟᱨᱵᱮᱞ ᱫᱚ ᱡᱚᱠᱷᱚᱱ ᱩᱥᱩᱞ ᱪᱷᱮᱯᱚ ᱛᱚᱠᱷᱚᱱ ᱜᱮ ᱟᱞᱮ ᱦᱟᱹᱛᱩᱲᱤ ᱞᱟᱜᱟᱣ ᱞᱮᱭᱟ ᱦᱟᱹᱛᱩᱲᱤ ᱛᱮ ᱟᱞᱞᱮ ᱚᱱᱟᱞᱮ ᱠᱩᱴᱟᱹᱢ ᱨᱟᱹᱯᱩᱫ ᱫᱟ ᱡᱮᱢᱚᱱ ᱢᱟᱨᱵᱮᱞ ᱵᱟᱹᱭᱥᱟᱹᱣ ᱥᱚᱢᱚᱭ ᱡᱩᱫᱤ ᱯᱟᱛᱷᱚᱨ ᱮᱢ ᱵᱟᱹᱭᱥᱟᱹᱣᱟ ᱚᱱᱟ ᱡᱟᱭᱜᱟᱨᱮ ᱵᱟᱢ ᱤᱭᱟᱹ ᱛᱟᱦᱮᱱ ᱠᱷᱟᱡ ᱯᱞᱚᱥᱴᱚᱨ ᱛᱟᱦᱮᱱ ᱠᱷᱟᱡ ᱟᱫᱚ ᱚᱱᱟ ᱦᱟᱹᱛᱩᱲᱤ ᱛᱮᱫᱚ ᱵᱟᱢ ᱠᱩᱴᱟᱹᱢ ᱞᱮᱠᱷᱟᱡ ᱪᱤᱯᱤᱝ ᱮᱠ ᱠᱚᱛᱷᱟᱛᱮ ᱪᱤᱯᱤᱝ ᱪᱤᱯᱤᱝ ᱦᱟᱹᱛᱩᱲᱤ ᱛᱮᱞᱮ ᱪᱤᱯᱤᱝᱮᱫᱟ ᱩᱱ ᱥᱚᱢᱚᱭ ᱠᱚ ᱞᱟᱹᱭᱟ ᱵᱟᱝᱞᱟᱛᱮ ᱪᱤᱯᱤᱝ ᱠᱚᱨᱛᱮ ᱦᱚᱵᱮ ᱛᱚᱵᱮ ᱢᱟᱞᱴᱟ ᱵᱚᱥᱟᱞᱮ ᱵᱷᱟᱞᱳ ᱦᱚᱵᱮ ᱛᱚ ᱚᱱᱟ ᱞᱮᱠᱟᱛᱮ ᱟᱞᱮ ᱦᱟᱹᱛᱩᱲᱤᱞᱮ ᱵᱮᱵᱚᱦᱟᱨᱮᱫᱟ ᱚᱱᱟᱜᱮ ᱟᱞᱮᱭᱟᱜ ᱦᱟᱹᱛᱩᱲᱤ ᱫᱚ ᱥᱚᱵ ᱥᱚᱢᱚᱭᱜᱮ ᱞᱟᱜᱟᱣ ᱞᱮᱭᱟ ᱟᱞᱮ ᱨᱮᱱ ᱢᱟᱨᱵᱮᱞ ᱠᱟᱹᱢᱤ ᱦᱚᱲᱫᱚ ᱡᱚᱛᱚ ᱠᱚᱛᱮ ᱦᱟᱹᱛᱩᱲᱤ ᱫᱚ ᱢᱟᱥ ᱮᱢ ᱧᱟᱢ ᱛᱟᱞᱮ ᱜᱮᱭᱟ ᱚᱱᱟ ᱠᱟᱱ ᱛᱟᱞᱮᱭᱟ ᱟᱞᱮᱭᱟᱜ ᱦᱟᱹᱛᱩᱲᱤ ᱫᱚ ᱯᱨᱚᱡᱮᱠᱴ ᱫᱚ ᱟᱹᱰᱤ ᱠᱩᱥᱤ ᱱᱚᱣᱟ ᱠᱟᱱ ᱜᱮᱭᱟ ᱯᱨᱚᱡᱮᱠᱴ ᱟᱞᱮᱭᱟᱜ ᱦᱟᱹᱛᱩᱲᱤ ᱫᱚ ᱟᱹᱰᱤ ᱵᱷᱟᱜᱮᱞᱮ ᱡᱚᱛᱚᱦᱚᱲ ᱢᱟᱨᱵᱮᱞ ᱯᱟᱛᱷᱚᱨ ᱴᱷᱮᱡ ᱯᱟᱛᱷᱚᱨ ᱜᱳᱲᱟ ᱴᱷᱮᱡ ᱫᱚ ᱦᱟᱹᱛᱩᱲᱤ ᱫᱚᱢ ᱧᱟᱢ ᱜᱮᱭᱟ ᱴᱷᱤᱠ ᱜᱮᱭᱟ